ᱦᱮᱸ ᱦᱮᱞᱳ ᱦᱮᱞᱳ ᱦᱮᱸ ᱦᱮᱸ ᱦᱮᱸ ᱪᱟᱞᱟᱣ ᱠᱟᱱ ᱜᱮᱪᱚᱭ ᱦᱮᱸ ᱦᱮᱸ

ᱱᱤᱛᱳᱜ ᱢᱟ ᱤᱧ ᱢᱟ ᱵᱟᱨᱦᱮ ᱥᱮᱫ ᱨᱮᱜᱮ ᱢᱤᱱᱟᱹᱧ ᱟᱹᱰᱤ ᱥᱟᱺᱜᱤᱧ ᱨᱮᱜᱮ ᱢᱟᱱᱮ ᱜᱩᱦᱩᱢ ᱞᱮ ᱜᱮᱜᱮᱫ ᱠᱟᱱᱟ ᱟᱫᱚ ᱱᱤᱛᱳᱜ ᱪᱤᱠᱟᱹᱛᱤᱧ ᱪᱟᱞᱟᱜᱼᱟ ᱡᱩᱫᱤ ᱚᱱᱟ ᱠᱚᱨᱮ ᱦᱟᱸᱥᱯᱟᱛᱟᱞ ᱦᱮᱱᱟᱜ ᱠᱷᱟᱱ ᱤᱫᱤ ᱦᱟᱛᱟᱲᱮᱯᱮ ᱟᱨ ᱪᱟᱞᱟᱜ ᱠᱷᱟᱱ ᱫᱚ ᱤᱧ ᱫᱚ ᱞᱮᱹᱴ ᱧᱚᱜ ᱤᱧ ᱪᱟᱞᱟᱜᱼᱟ ᱟᱨ ᱞᱮᱴ ᱧᱚᱜ ᱥᱮ ᱪᱮᱫ ᱱᱤᱛᱳᱜ ᱚᱲᱟᱜ ᱨᱮᱱ ᱦᱚᱲᱤᱧ ᱞᱟᱹᱭᱟᱠᱚᱣᱟ ᱟᱨ ᱡᱩᱫᱤ ᱦᱟᱸᱥᱯᱟᱛᱟᱞ ᱚᱱᱟ ᱠᱚᱨᱮ ᱥᱩᱨ ᱠᱚᱨᱮ ᱢᱮᱱᱟᱜ ᱠᱷᱟᱱ ᱦᱟᱸᱥᱯᱟᱛᱟᱞ ᱤᱫᱤᱭᱮᱯᱮ ᱟᱨ ᱨᱟᱱ ᱠᱚ ᱟᱹᱜᱩᱭᱟᱭ ᱯᱮ ᱟᱨ ᱪᱮᱫ ᱞᱮᱠᱟᱜ ᱠᱟᱱᱟᱭ ᱥᱮ ᱯᱷᱳᱱᱤᱧᱟᱹᱭ ᱦᱟᱸᱜ ᱩᱱ ᱡᱚᱠᱷᱟᱜ ᱫᱚ ᱪᱟᱞᱟᱣ ᱠᱷᱟᱱ ᱤᱧ ᱪᱟᱞᱟᱜᱼᱟ ᱦᱟᱸᱜ ᱚᱲᱟᱜ ᱨᱮᱱ ᱦᱚᱲᱤᱧ ᱞᱟᱹᱭ ᱧᱚᱜ ᱟᱠᱚ ᱜᱮ ᱛᱷᱚᱲᱟ ᱟᱨ ᱤᱧ ᱢᱟᱛᱚ ᱡᱷᱟᱹᱞ ᱜᱮ ᱦᱤᱱᱟᱹᱧ ᱮᱱᱛᱮᱫ ᱥᱮᱱ ᱫᱟᱲᱮᱭᱟ ᱟᱹᱧ ᱥᱮ ᱵᱟᱹᱧ ᱥᱮᱱ ᱫᱟᱲᱮᱭᱟᱜ ᱠᱟᱱᱟ ᱟᱫᱚ ᱢᱟ ᱟᱪᱪᱷᱟ ᱜᱟᱹᱰᱤ ᱞᱟᱜᱟᱭ ᱯᱮ ᱦᱟᱸᱥᱯᱟᱛᱟᱞ ᱤᱫᱤ ᱞᱮᱜᱟᱭᱮᱯᱮ ᱦᱮᱸ ᱵᱮᱠ ᱠᱚ ᱵᱚᱭ ᱠᱚ ᱢᱤᱫ ᱟᱲᱮ ᱨᱮ ᱫᱚᱦᱚ ᱠᱟᱛᱮ ᱢᱤᱫᱴᱮᱱ ᱟᱰᱮᱯᱟᱥᱮ ᱪᱷᱟᱛᱨᱚ ᱜᱤᱫᱽᱨᱟᱹ ᱠᱚ ᱢᱮᱱᱟᱜ ᱠᱚ ᱠᱷᱟᱱ ᱚᱱᱮ ᱢᱟᱱᱮ ᱥᱚᱸᱜᱮ ᱛᱮ ᱟᱨᱚ ᱠᱚ ᱪᱟᱞᱟᱣ ᱠᱟᱱᱟ ᱛᱚ ᱩᱱᱠᱩ ᱠᱚ ᱤᱭᱟᱹ ᱥᱩᱪᱚᱱᱟ ᱛᱟᱠᱚ ᱩᱱᱠᱩ ᱠᱩ ᱮᱢᱟᱣᱟᱠᱚ ᱢᱮ ᱟᱨ ᱩᱱᱠᱩ ᱠᱚ ᱦᱟᱸᱜ ᱠᱚ ᱟᱹᱜᱩᱭᱟ ᱟᱨ ᱵᱟᱝᱠᱷᱟᱱ ᱤᱧ ᱜᱤᱧ ᱪᱟᱞᱟᱜ ᱠᱟᱱᱟ ᱦᱟᱸᱜ ᱢᱟᱱᱮ ᱟᱡ ᱵᱟᱵᱟᱧ ᱠᱩᱞ ᱠᱟᱭᱟ ᱵᱟᱠᱷᱟᱡ ᱤᱧ ᱥᱚᱢᱚᱭ ᱡᱩᱫᱤ ᱵᱟᱹᱧ ᱧᱟᱢ ᱠᱷᱟᱱ ᱟᱡ ᱵᱟᱵᱟᱧ ᱠᱩᱞ ᱠᱟᱭ ᱠᱟᱱᱟ ᱟᱨ ᱨᱮᱠᱷᱟ ᱫᱚ ᱰᱟᱠᱴᱚᱨ ᱴᱷᱮᱡ ᱤᱫᱤᱭᱮᱯᱮ ᱤᱫᱤᱭᱮᱯᱮ ᱦᱮᱸ